ᱮᱸ ᱱᱤᱛᱳᱜ ᱫᱚ ᱞᱟᱹᱭᱚᱜ ᱠᱟᱱᱟ ᱡᱮ ᱟᱢ ᱪᱮᱫ ᱮᱢ ᱢᱚᱱᱮᱭᱟ ᱮᱴᱟᱜ ᱮᱸᱜᱮᱞ ᱨᱮ ᱵᱟᱨᱦᱮ ᱡᱤᱭᱚᱱ ᱢᱮᱱᱟᱜᱼᱟ ᱱᱤᱛᱳᱜ ᱟᱜ ᱢᱟᱲᱟᱝ ᱨᱮ ᱞᱟᱹᱭ ᱜᱟᱱᱚᱜᱼᱟ ᱵᱤᱜᱽᱜᱟᱱᱤ ᱠᱚᱣᱟᱜ ᱡᱩᱜᱽ ᱱᱤᱛᱳᱜ ᱫᱚ ᱵᱤᱜᱽᱜᱟᱱ ᱠᱚᱣᱟᱜ ᱡᱩᱜᱽ ᱩᱱᱠᱩ ᱱᱟᱱᱟ ᱨᱚᱠᱚᱢ ᱵᱷᱤᱱᱱᱚᱼᱵᱷᱤᱱᱱᱚ ᱯᱨᱚᱠᱟᱨ ᱛᱮ ᱱᱟᱱᱟ ᱨᱚᱠᱚᱢ ᱚᱵᱷᱤᱡᱟᱱ ᱠᱚ ᱪᱟᱞᱟᱣᱮᱫᱟ ᱟᱫᱚ ᱮᱴᱟᱜ ᱮᱸᱜᱮᱞ ᱨᱮ ᱡᱤᱭᱚᱱ ᱢᱮᱱᱟᱜ ᱠᱚᱣᱟ ᱚᱱᱟ ᱦᱚᱸ ᱱᱤᱛᱳᱜ ᱫᱚ ᱩᱱᱟᱹᱜ ᱥᱚᱴᱷᱤᱠ ᱵᱟᱲᱟᱭ ᱵᱟᱹᱱᱩᱜᱼᱟ ᱪᱮᱫᱟᱜ ᱥᱮ ᱟᱵᱚ ᱱᱚᱣᱟ ᱫᱷᱟᱨᱛᱤ ᱯᱩᱨᱤ ᱨᱮ ᱱᱟᱱᱟ ᱨᱚᱠᱚᱢ ᱥᱮ ᱟᱭᱢᱟ ᱡᱤᱵᱼᱡᱤᱭᱟᱹᱞᱤ ᱢᱮᱱᱟᱜ ᱵᱚᱱᱟ ᱢᱮᱱᱟᱜ ᱵᱚᱱᱟ ᱥᱩᱫᱩ ᱢᱮᱱᱟᱜ ᱢᱮᱱᱛᱮ ᱛᱮᱫᱚ ᱛᱚ ᱵᱟᱝ ᱩᱱᱠᱩ ᱡᱤᱵᱼᱡᱤᱭᱟᱹᱞᱤ ᱛᱟᱦᱮᱱ ᱞᱟᱹᱜᱤᱫ ᱛᱮ ᱫᱟᱨᱮ ᱫᱟᱜ ᱞᱚᱞᱚ ᱦᱚᱭ ᱥᱤᱛᱩᱝ ᱟᱭᱢᱟ ᱠᱤᱪᱷᱩ ᱜᱮ ᱛᱟᱦᱮᱸ ᱫᱚᱨᱠᱟᱨᱟ ᱟᱨ ᱵᱟᱠᱷᱟᱱ ᱚᱸᱰᱮ ᱟᱵᱚ ᱦᱚᱸᱛᱚ ᱵᱟᱝᱵᱚ ᱛᱟᱦᱮᱸ ᱫᱟᱲᱮᱭᱟᱜᱼᱟ ᱟᱫᱚ ᱱᱤᱛᱳᱜ ᱫᱚ ᱮᱴᱟᱜ ᱮᱸᱜᱮᱞ ᱨᱮᱦᱚᱸ ᱦᱚᱭᱛᱳ ᱤᱧᱤᱧ ᱱᱚᱣᱟ ᱫᱩᱧ ᱢᱚᱱᱮᱭᱟ ᱡᱩᱫᱤ ᱱᱚᱣᱟ ᱠᱚ ᱦᱚᱭ ᱥᱤᱛᱩᱝ ᱫᱟᱜ ᱢᱮᱱᱟᱜᱼᱟ ᱛᱟᱦᱞᱮ ᱠᱷᱟᱱ ᱫᱚ ᱚᱸᱰᱮ ᱦᱚᱭᱛᱳ ᱡᱤᱭᱚᱱ ᱛᱟᱦᱮᱸ ᱨᱮᱭᱟᱜ ᱥᱮ ᱛᱟᱦᱮᱸ ᱫᱟᱲᱮᱭᱟᱜᱼᱟ ᱠᱚ ᱚᱱᱠᱟᱱ ᱤᱭᱟᱹ ᱨᱮ ᱟᱫᱚ ᱚᱱᱟ ᱞᱮᱠᱟᱛᱮ ᱞᱟᱹᱭ ᱜᱟᱱᱚᱜᱼᱟ ᱱᱤᱛᱳᱜ ᱫᱚ ᱵᱤᱜᱽᱜᱟᱱᱤᱭᱟᱹ ᱡᱩᱜᱽ ᱟᱫᱚ ᱱᱚᱣᱟ ᱠᱚ ᱩᱸ ᱡᱤᱵ ᱡᱤᱭᱟᱹᱞᱤ ᱵᱟᱧᱪᱟᱣ ᱞᱟᱹᱜᱤᱫ ᱛᱮ ᱱᱚᱜᱼᱚᱭ ᱡᱮ ᱚᱠᱥᱤᱡᱮᱱ ᱠᱟᱨᱵᱚᱱ ᱰᱟᱭ ᱚᱠᱥᱟᱭᱤᱰ ᱡᱩᱫᱤ ᱚᱸᱰᱮ ᱢᱮᱱᱟᱜᱼᱟ ᱛᱟᱦᱚᱞᱮ ᱠᱷᱟᱱ ᱫᱚ ᱛᱟᱦᱮᱸ ᱜᱟᱱᱚᱜᱼᱟ ᱟᱫᱚ ᱚᱸᱰᱮ ᱛᱟᱦᱮᱸ ᱠᱟᱛᱮ ᱡᱩᱫᱤ ᱱᱚᱝᱠᱟ ᱫᱟᱜ ᱢᱮᱱᱟᱜᱼᱟ ᱥᱮ ᱦᱚᱭ ᱱᱚᱣᱟ ᱫᱷᱟᱨᱛᱤ ᱨᱮ ᱞᱮᱠᱟ ᱛᱟᱦᱚᱞᱮ ᱫᱚ ᱚᱸᱰᱮ ᱠᱚ ᱵᱟᱧᱪᱟᱣ ᱫᱟᱲᱮᱭᱟᱜᱼᱟ ᱟᱫᱚ ᱚᱱᱟᱜᱮ ᱤᱧᱤᱧ ᱢᱚᱱᱮᱭᱮᱫᱟ ᱦᱚᱭᱛᱳ ᱟᱵᱚ ᱱᱚᱣᱟ ᱫᱷᱟᱹᱨᱛᱤ ᱞᱮᱠᱟ ᱫᱚ ᱮᱴᱟᱜ ᱮᱸᱜᱮᱞ ᱨᱮᱫᱚ ᱵᱟᱝ ᱵᱟᱝ ᱦᱩᱭ ᱫᱟᱲᱮᱭᱟᱜᱼᱟ ᱟᱫᱚ ᱥᱮᱫᱟᱭ ᱦᱟᱲᱟᱢ ᱵᱩᱲᱦᱤ ᱠᱚ ᱢᱮᱱ ᱟᱠᱟᱫᱼᱟ ᱧᱤᱫᱟᱹ ᱵᱮᱲᱟ ᱡᱚᱠᱷᱚᱱ ᱧᱤᱫᱟᱹ ᱪᱟᱸᱫᱚ ᱧᱮᱞᱛᱮ ᱫᱟᱨᱮ ᱵᱩᱴᱟᱹ ᱥᱮ ᱚᱸᱰᱮ ᱦᱚᱲᱮ ᱫᱩᱲᱩᱵ ᱟᱠᱟᱱᱟ ᱟᱫᱚ ᱚᱱᱠᱟᱞᱮᱠᱟ ᱚᱱᱟ ᱫᱚ ᱟᱸᱡᱚᱢ ᱠᱟᱛᱷᱟ ᱜᱮ ᱡᱟᱭᱦᱳᱠ ᱟᱫᱚ ᱚᱱᱟᱜᱮ ᱵᱮᱥ